ᱱᱚᱣᱟ ᱴᱚᱴᱷᱟ ᱨᱮᱱᱟᱜ ᱥᱩᱨ ᱥᱩᱯᱩᱨ ᱨᱮ ᱚᱱᱠᱟᱱ ᱥᱟᱸᱜᱷᱟᱨ ᱴᱷᱟᱶ ᱠᱚᱫᱚ ᱢᱮᱱᱟᱜ ᱟᱠᱟᱫ ᱜᱮᱭᱟ ᱟᱨ ᱡᱟᱦᱟᱸᱞᱮᱠᱟ ᱡᱩᱫᱤ ᱵᱚᱱ ᱞᱟᱹᱭᱟ ᱱᱚᱸᱰᱮ ᱟᱞᱮ ᱥᱩᱨ ᱨᱮ ᱥᱩᱞᱮᱯᱟᱴ ᱰᱮᱢ ᱢᱮᱱᱟᱜ ᱟᱠᱟᱜᱼᱟ ᱟᱨ ᱵᱟᱸᱠᱵᱚᱲ ᱰᱮᱢ ᱢᱮᱱᱟᱜ ᱠᱟᱜᱼᱟ ᱟᱨ ᱡᱩᱫᱤ ᱵᱩᱨᱩ ᱵᱚᱱ ᱞᱟᱹᱭᱟ ᱱᱚᱸᱰᱮ ᱟᱨ ᱫᱩᱥᱨᱟᱹ ᱵᱩᱨᱩ ᱯᱤᱲᱟᱹ ᱠᱟᱴᱟ ᱵᱩᱨᱩ ᱰᱷᱤᱝᱠᱤᱭᱟᱹ ᱵᱩᱨᱩ ᱟᱨ ᱱᱚᱣᱟ ᱵᱩᱨᱩ ᱠᱚᱫᱚ ᱵᱚᱸᱜᱟ ᱵᱩᱨᱩ ᱥᱟᱞᱟᱜ ᱡᱚᱲᱟᱣ ᱢᱮᱱᱟᱜᱼᱟ ᱢᱤᱫᱴᱤᱡ ᱦᱤᱥᱴᱳᱨᱤᱠᱮᱞ ᱯᱞᱮᱥ ᱦᱚᱸᱵᱚᱱ ᱢᱮᱱ ᱫᱟᱲᱮᱭᱟᱜᱼᱟ ᱚᱱᱟ ᱱᱤᱛᱦᱚᱸ ᱥᱮᱫᱟᱭ ᱵᱚᱸᱜᱟᱼᱵᱩᱨᱩ ᱠᱚ ᱪᱮᱫᱞᱮᱠᱟ ᱠᱚ ᱚᱲᱟᱜ ᱫᱩᱣᱟᱹᱨ ᱞᱮᱜᱼᱟ ᱥᱟᱡ ᱥᱟᱯᱟᱯ ᱠᱚ ᱚᱱᱟ ᱠᱚᱦᱚᱸ ᱧᱟᱢᱚᱜ ᱜᱮᱭᱟ ᱚᱱᱟ ᱥᱟᱶᱛᱮ ᱱᱚᱸᱰᱮ ᱠᱟᱹᱯᱤ ᱵᱩᱨᱩ ᱢᱮᱱᱟᱜ ᱟᱠᱟᱫᱟ ᱟᱨ ᱱᱚᱣᱟ ᱠᱚ ᱦᱚᱸ ᱟᱹᱰᱤ ᱠᱷᱟᱥᱜᱮ ᱟᱵᱚ ᱟᱵᱚ ᱞᱟᱹᱜᱤᱫ ᱛᱮᱦᱚᱸ ᱟᱨ ᱫᱤᱥᱚᱢ ᱦᱚᱲ ᱞᱟᱹᱜᱤᱫ ᱛᱮᱦᱚᱸ ᱚᱱᱟ ᱥᱟᱶᱛᱮ ᱱᱚᱣᱟ ᱴᱚᱴᱷᱟᱨᱮ ᱡᱚᱢᱟᱜ ᱧᱩᱣᱟᱜ ᱠᱚᱦᱚᱸ ᱟᱹᱰᱤ ᱵᱷᱟᱹᱜᱤ ᱵᱷᱟᱹᱜᱤᱜᱮ ᱧᱟᱢᱚᱜᱼᱟ ᱵᱟᱹᱲᱛᱤ ᱠᱟᱛᱮᱫ ᱱᱚᱣᱟ ᱵᱩᱨᱩ ᱯᱷᱮᱰ ᱨᱮᱱ ᱦᱚᱲ ᱠᱚᱫᱚ ᱟᱲᱟᱜ ᱥᱟᱠᱟᱢ ᱥᱟᱶᱛᱮ ᱩᱫ ᱠᱚ ᱯᱩᱴᱠᱟᱹ ᱠᱚ ᱚᱱᱟ ᱠᱚ ᱧᱟᱢᱚᱜ ᱜᱮᱭᱟ ᱟᱫᱚ ᱵᱤᱨ ᱨᱮᱱᱟᱜ ᱡᱟᱦᱟᱸ ᱢᱟᱸᱫ ᱨᱮᱱᱟᱜ ᱦᱮᱞᱛᱟ ᱚᱱᱟᱠᱚ ᱩᱛᱩᱭᱟ ᱚᱱᱟᱦᱚᱸ ᱧᱟᱢᱚᱜᱼᱟ ᱟᱨ ᱚᱱᱟ ᱥᱟᱶᱛᱮ ᱡᱟᱦᱟᱸ ᱡᱚᱢᱟᱜ ᱠᱚ ᱡᱩᱫᱤ ᱵᱚᱱ ᱞᱟᱹᱭᱟᱹ ᱟᱨ ᱵᱟᱹᱲᱛᱤ ᱠᱟᱛᱮᱫ ᱟᱞᱮᱫᱚ ᱡᱤᱞ ᱯᱤᱴᱷᱟᱹ ᱠᱚ ᱦᱩᱭᱩᱜᱼᱟ ᱟᱹᱰᱤ ᱥᱤᱵᱤᱞ ᱱᱚᱣᱟ ᱫᱚ ᱢᱮᱠᱥᱤᱢᱟᱢ ᱡᱚᱛᱚ ᱯᱟᱨᱟᱵᱽ ᱞᱮᱠᱟ ᱫᱷᱟᱨᱟᱜᱮ ᱡᱤᱞ ᱯᱤᱴᱷᱟᱹ ᱦᱩᱭᱩᱜᱼᱟ ᱟᱨ ᱡᱤᱞ ᱞᱮᱴᱚ ᱠᱚ ᱦᱩᱭᱩᱜᱼᱟ ᱚᱱᱟ ᱥᱟᱶᱛᱮ ᱟᱨᱦᱚᱸ ᱡᱚᱢᱟᱜ ᱧᱩᱣᱟᱜ ᱠᱚᱢᱟ ᱢᱮᱱᱟᱜ ᱟᱠᱟᱫᱜᱮ ᱟᱨ ᱥᱚᱵᱮᱱᱤᱭᱚᱨ ᱠᱚᱦᱚᱸ ᱱᱚᱣᱟ ᱴᱚᱴᱷᱟᱨᱮ ᱩᱪᱷᱟᱹᱱᱚᱜ ᱠᱟᱱ ᱜᱮᱭᱟ ᱟᱨ ᱡᱟᱦᱟᱸᱞᱮᱠᱟ ᱡᱩᱫᱤᱵᱚᱱ ᱞᱟᱹᱭᱟ ᱟᱨ ᱚᱱᱟ ᱯᱷᱟᱹᱜᱩᱱ ᱦᱩᱭᱮᱱ ᱟᱨ ᱵᱟᱝ

ᱫᱤᱭᱟᱹᱲᱟ ᱱᱚᱝᱠᱟᱱᱟᱜ ᱠᱚᱦᱚᱸ ᱢᱮᱱᱟᱜ ᱟᱠᱟᱜᱼᱟ ᱟᱨ ᱫᱚᱛᱚ ᱠᱚ ᱠᱤᱪᱨᱤᱡ ᱠᱚ ᱚᱱᱟ ᱠᱚᱦᱚᱸ ᱟᱹᱰᱤ ᱵᱷᱟᱹᱜᱤ ᱵᱷᱟᱹᱜᱤ ᱜᱮ ᱧᱟᱢᱚᱜᱼᱟ ᱟᱨ ᱞᱩᱜᱽᱲᱤ ᱞᱟᱯᱚ ᱠᱚ ᱞᱟᱹᱜᱤᱫ ᱱᱚᱸᱰᱮ ᱥᱩᱨ ᱨᱮ ᱟᱵᱚ ᱱᱚᱣᱟ ᱡᱮ ᱦᱟᱴ ᱵᱟᱫᱽᱲᱟ ᱱᱚᱸᱰᱮ ᱟᱹᱰᱤ ᱥᱟᱥᱛᱟᱛᱮ ᱠᱚᱢ ᱨᱮᱴ ᱠᱚᱛᱮ ᱧᱟᱢᱚᱜᱼᱟ ᱟᱵᱚᱣᱟᱜ ᱦᱚᱨᱚᱜ ᱵᱟᱸᱫᱮ ᱨᱮᱱᱟᱜ ᱡᱷᱟᱹᱞᱟᱜ ᱠᱚ ᱠᱟᱸᱪᱟ ᱠᱚ ᱟᱨ ᱚᱱᱠᱟᱜᱮ ᱞᱩᱜᱽᱲᱤ ᱞᱟᱯᱚᱜ ᱠᱚᱦᱚᱸ ᱟᱹᱰᱤ ᱱᱟᱯᱟᱭ ᱱᱟᱯᱟᱭ ᱜᱮ ᱧᱟᱢᱚᱜᱼᱟ